ᱟᱱᱡᱚᱢᱤᱭᱟᱹ ᱠᱚ ᱥᱟᱢᱟᱝ ᱨᱮ ᱥᱮᱹᱨᱮᱹᱧ ᱚᱠᱛᱮ ᱵᱚᱛᱚᱨ ᱫᱚ ᱱᱤᱭᱟᱹ ᱜᱮ ᱵᱩᱡᱷᱟᱹᱜᱼᱟ ᱯᱟᱪᱮᱫ ᱥᱮᱹᱨᱮᱹᱧ ᱤᱧ ᱦᱤᱲᱤᱧ ᱠᱮᱫ ᱟᱨ ᱯᱟᱪᱮᱫ ᱡᱟᱦᱟᱸ ᱨᱮ ᱵᱷᱩᱞ ᱤᱧ ᱥᱮᱹᱨᱮᱹᱧ ᱠᱮᱫ ᱯᱟᱪᱮᱫ ᱥᱩᱨ ᱵᱟᱝ ᱢᱤᱞᱟᱹᱣ ᱞᱮᱱ ᱛᱤᱧ ᱱᱚᱝᱠᱟᱱᱟᱜ ᱵᱚᱛᱚᱨ ᱜᱮ ᱵᱩᱡᱷᱟᱹᱜᱼᱟ ᱟᱨ ᱱᱚᱶᱟ ᱠᱚ ᱥᱟᱢᱲᱟᱣ ᱞᱟᱹᱜᱤᱫ ᱛᱮ ᱟᱢ ᱫᱚ ᱮᱴᱟᱜ ᱦᱚᱲ ᱥᱮᱱ ᱵᱟᱝ ᱫᱷᱮᱭᱟᱱ ᱮᱢ ᱠᱟᱛᱮ ᱱᱤᱡᱮᱨᱟᱜ ᱥᱮᱹᱨᱮᱹᱧ ᱩᱯᱚᱨ ᱨᱮ ᱠᱚᱱᱥᱮᱱᱴᱨᱮᱴ ᱮᱢ ᱠᱟᱛᱮ ᱟᱢ ᱫᱚ ᱮᱠᱫᱚᱢ ᱥᱮᱹᱨᱮᱹᱧ ᱤᱫᱤᱭ ᱢᱮ ᱮᱱᱠᱷᱟᱱ ᱵᱮᱥ ᱜᱮ ᱦᱩᱭᱩᱜ ᱛᱟᱢᱟ